ᱤᱧ ᱫᱚ ᱢᱤᱫᱴᱟᱝ ᱵᱮᱭᱟᱢ ᱤᱥᱠᱩᱞ ᱨᱤᱧ ᱵᱷᱚᱨᱛᱤ ᱞᱮᱱ ᱛᱟᱦᱮᱸ ᱠᱟᱱᱟ ᱚᱸᱰᱮ ᱜᱚᱝᱠᱮ ᱠᱚ ᱟᱭᱢᱟ ᱞᱮᱠᱟᱛᱮ ᱵᱮᱭᱟᱢ ᱠᱚ ᱪᱮᱫ ᱟᱞᱮ ᱠᱟᱱ ᱛᱟᱦᱮᱸᱫ ᱠᱟᱱᱟ ᱤᱧ ᱫᱚ ᱚᱱᱠᱟ ᱨᱮ ᱵᱮᱭᱟᱢ ᱤᱧ ᱪᱮᱫ ᱞᱮᱫᱼᱟ ᱟᱸᱡᱚᱢ ᱞᱮᱫ ᱟᱹᱧ ᱯᱮᱞᱟᱥ ᱜᱚᱝᱠᱮ ᱩᱫᱩᱜ ᱠᱟᱛᱮᱫ ᱠᱚ ᱵᱮᱭᱟᱢ ᱦᱚᱪᱚᱞᱮᱫ ᱛᱟᱦᱮᱸ ᱠᱟᱱᱟ ᱜᱚᱝᱠᱮ ᱢᱚᱪᱟ ᱛᱮ ᱞᱟᱹᱭᱟᱞᱮ ᱠᱟᱱ ᱛᱟᱦᱮᱸᱜ ᱛᱤᱛᱮ ᱩᱫᱩᱜ ᱟᱞᱮ ᱠᱟᱱ ᱛᱟᱦᱮᱸᱫ ᱟᱞᱮ ᱦᱚᱸᱞᱮ ᱵᱮᱭᱟᱢᱮᱫ ᱛᱟᱦᱮᱸ ᱠᱟᱱᱟ ᱢᱮᱱᱠᱷᱟᱱ ᱚᱲᱟᱜ ᱨᱮ ᱦᱮᱡ ᱠᱟᱛᱮᱫ ᱫᱚ ᱠᱤᱪᱷᱩ ᱚᱱᱟ ᱵᱮᱭᱟᱢ ᱠᱚᱜᱮ ᱠᱤᱪᱷᱩ ᱵᱷᱮᱜᱚᱨᱚᱜ ᱠᱟᱱ ᱛᱤᱧ ᱛᱟᱦᱮᱸᱫ ᱠᱟᱱᱟ ᱛᱟᱭᱚᱢ ᱛᱮᱫᱚ ᱟᱨᱦᱚᱸ ᱚᱱᱟ ᱵᱮᱭᱟᱢ ᱜᱤᱧ ᱞᱮᱛᱟᱲ ᱤᱫᱤᱭᱮᱫ ᱠᱟᱱ ᱛᱟᱦᱮᱸ ᱠᱟᱱᱟ ᱟᱨ ᱫᱩᱲᱩᱵ ᱠᱟᱛᱮᱫ ᱫᱚ ᱥᱮ ᱟᱸᱡᱚᱢ ᱛᱮ ᱛᱤ ᱠᱚ ᱛᱩᱞ ᱨᱮ ᱥᱮ ᱫᱩᱲᱩᱵ ᱛᱤᱸᱜᱩᱱ ᱨᱮ ᱵᱮᱭᱟᱢ ᱠᱚ ᱠᱟᱹᱴᱤᱡ ᱵᱷᱮᱜᱟᱨᱤᱧ ᱵᱩᱡᱷᱟᱹᱣᱭᱮᱫ ᱛᱟᱦᱮᱸ ᱠᱟᱱᱟ ᱟᱨ ᱜᱚᱝᱠᱮᱭᱟᱜ ᱠᱮᱞᱟᱥ ᱨᱮᱱᱟᱜ ᱥᱟᱶ ᱤᱧᱟ ᱜ ᱛᱤ ᱡᱟᱸᱜᱟ ᱨᱮᱱᱟᱜ ᱠᱤᱪᱷᱩ ᱵᱷᱮᱜᱟᱨ ᱤᱧ ᱵᱩᱡ ᱞᱮᱫ ᱨᱮ ᱜᱚᱝᱠᱮ ᱴᱷᱮᱱᱤᱧ ᱠᱩᱞᱤᱭᱟᱱ ᱛᱟᱦᱮᱸ ᱠᱟᱱᱟ ᱟᱨᱦᱚᱸ ᱵᱮᱭᱟᱢ ᱫᱚ ᱚᱠᱟᱞᱮᱠᱟ ᱛᱮ ᱢᱟᱱᱮ ᱴᱷᱤᱠ ᱥᱟᱹᱦᱤᱡ ᱤᱧ ᱠᱚᱨᱟᱣᱟ ᱢᱮᱱᱛᱮ ᱛᱟᱭᱚᱢ ᱫᱟᱨᱟᱢ ᱫᱚ ᱚᱱᱟ ᱠᱚ ᱵᱮᱭᱟᱢ ᱜᱮ ᱡᱳᱜᱟᱥᱚᱱ ᱥᱮ ᱦᱚᱲᱢᱚ ᱨᱮᱱᱟᱜ ᱥᱟᱱᱟᱢ ᱞᱮᱠᱟᱱ ᱵᱮᱭᱟᱢ ᱜᱮ ᱥᱚᱴᱷᱤᱠ ᱥᱟᱹᱦᱤᱡ ᱤᱧ ᱠᱚᱨᱟᱣ ᱤᱫᱤᱭᱮᱫ ᱛᱟᱦᱮᱸ ᱠᱟᱱᱟ